ᱤᱧᱟᱹᱜ ᱯᱚᱱᱚᱛ ᱨᱮ ᱟᱹᱰᱤ ᱟᱹᱰᱤ ᱵᱮᱥ ᱠᱤᱪᱷᱩ ᱩᱨᱜᱟᱹᱱ ᱢᱮᱱᱟᱜᱼᱟ ᱢᱮᱱᱟᱜᱼᱟ ᱱᱚᱰᱮ ᱢᱟᱨᱟᱝ ᱢᱟᱨᱟᱝ ᱤᱱᱰᱟᱥᱴᱨᱤ ᱢᱮᱱᱟᱜᱼᱟ ᱟᱨ ᱠᱷᱟᱫᱟᱱ ᱢᱮᱱᱟᱜᱼᱟ ᱠᱚᱭᱞᱟ ᱠᱷᱟᱫᱟᱱ ᱢᱮᱱᱟᱜᱼᱟ ᱫᱷᱤᱨᱤ ᱢᱮᱱᱟᱜᱼᱟ ᱥᱟᱱᱟᱢᱟᱜ ᱚᱱᱠᱟᱱᱟᱜ ᱜᱮ ᱤᱭᱟᱹ ᱢᱟᱨᱟᱝ ᱢᱟᱨᱟᱝ ᱯᱷᱮᱠᱴᱨᱤ ᱠᱚ ᱱᱚᱰᱮ ᱠᱷᱚᱱ ᱜᱮ ᱥᱟᱱᱟᱢ ᱵᱟᱦᱨᱮ ᱪᱟᱞᱟᱜ ᱠᱟᱱᱟ ᱱᱚᱣᱟ ᱡᱷᱟᱲᱠᱷᱚᱸᱰ ᱫᱤᱥᱚᱢ ᱠᱷᱚᱱᱜᱮ ᱟᱵᱚᱣᱟᱜ ᱱᱚᱰᱮ ᱫᱚ ᱰᱷᱮᱨ ᱜᱮ ᱦᱮᱱᱟᱜᱼᱟ ᱚᱱᱟᱛᱮ ᱟᱨ ᱟᱹᱞᱤᱧ ᱢᱟᱱᱮ ᱢᱟᱱᱮ ᱵᱮ ᱰᱷᱮᱨᱜᱮ ᱱᱚᱰᱮ ᱫᱚ ᱩᱨᱜᱟᱹᱱ ᱨᱮᱱᱟᱜ ᱤᱭᱟᱹ ᱫᱚ ᱦᱮᱱᱟᱜ ᱜᱮᱭᱟ